ᱥᱠᱩᱞ ᱵᱮᱜᱽ ᱫᱚ ᱟᱹᱰᱤᱜᱮ ᱱᱟᱯᱟᱭᱟ ᱪᱮᱫᱟᱜ ᱥᱮ ᱥᱠᱩᱞ ᱵᱮᱜᱽᱛᱮ ᱵᱳᱭ ᱵᱚᱱ ᱤᱫᱤ ᱞᱮᱠᱷᱟᱱ ᱥᱟᱢᱴᱟᱣ ᱥᱟᱺᱦᱤᱡ ᱥᱮ ᱵᱟᱠᱛᱚ ᱥᱟᱺᱦᱤᱡ ᱵᱚᱱ ᱤᱫᱤ ᱫᱟᱲᱮᱭᱟᱜᱼᱟ ᱟᱨ ᱚᱱᱟ ᱥᱠᱩᱞ ᱵᱮᱜᱽ ᱨᱮᱜᱮ ᱫᱟᱜ ᱵᱳᱛᱳᱞ ᱨᱮᱱᱟᱜ ᱫᱚᱦᱚ ᱨᱮᱱᱟᱜ ᱟᱹᱰᱤ ᱱᱟᱯᱟᱭ ᱡᱟᱭᱜᱟ ᱢᱮᱱᱟᱜᱼᱟ ᱫᱟᱜ ᱵᱳᱛᱳᱞ ᱦᱚᱸ ᱚᱱᱟ ᱵᱮᱜᱽ ᱨᱮᱵᱚᱱ ᱤᱫᱤ ᱫᱟᱲᱮᱭᱟᱜᱼᱟ ᱥᱠᱩᱞ ᱵᱮᱜᱽ ᱫᱚ ᱜᱚᱜ ᱠᱟᱛᱮ ᱮᱢ ᱤᱫᱤ ᱫᱟᱲᱮᱭᱟᱜᱼᱟ ᱟᱨ ᱛᱤᱛᱮ ᱴᱮᱣᱧ ᱠᱟᱛᱮ ᱦᱚᱸᱢ ᱤᱫᱤ ᱫᱟᱲᱮᱭᱟᱜᱼᱟ ᱥᱠᱩᱞ ᱵᱮᱜᱽ ᱛᱮ ᱵᱳᱭ ᱠᱚᱢ ᱤᱫᱤ ᱞᱮᱠᱷᱟᱱ ᱥᱟᱢᱴᱟᱣ ᱥᱟᱺᱦᱤᱡ ᱮᱢ ᱤᱫᱤᱭᱟ ᱟᱨ ᱪᱤᱨᱟᱹ ᱨᱮᱭᱟᱜ ᱵᱚᱛᱚᱨ ᱦᱚᱸ ᱵᱟᱝ ᱛᱟᱦᱮᱸᱱᱟ